ᱦᱮᱸ ᱦᱮᱞᱳ ᱚᱠᱚᱭ ᱵᱤᱱ ᱞᱟᱹᱭᱮᱜᱼᱟ ᱦᱚᱸ ᱟᱹᱞᱤᱧ

ᱟᱪᱪᱷᱟ ᱦᱚᱸ ᱚᱱᱠᱟ ᱜᱮ ᱢᱮᱱᱟᱜ ᱜᱮᱭᱟ ᱱᱚᱣᱟ ᱥᱩᱨᱼᱥᱩᱯᱩᱨ ᱠᱚᱨᱮᱱᱟᱜ ᱚᱱᱛᱮ ᱯᱩᱨᱵᱤ ᱥᱤᱝᱵᱷᱩᱢ ᱥᱮᱫ ᱵᱷᱮᱞᱟᱭᱯᱟᱦᱟᱲᱤ ᱨᱮ ᱟᱨ ᱦᱚᱸ ᱟᱨ ᱯᱩᱨᱵᱤ ᱥᱤᱝᱵᱷᱩᱢ ᱱᱚᱛᱮ ᱜᱟᱹᱞᱩᱰᱤ ᱥᱮᱫ ᱨᱮ ᱦᱩᱰᱤᱧ ᱥᱟᱺᱦᱤᱡᱟᱜ ᱚᱱᱠᱟ ᱢᱮᱱᱟᱜᱼᱟ

ᱚᱱᱟ ᱥᱟᱱᱟᱢ ᱥᱟᱱᱟᱢ ᱞᱮᱠᱟᱱᱟᱜ ᱥᱩᱵᱤᱫᱟ ᱦᱮᱱᱟᱜᱼᱟ ᱡᱮ ᱟᱹᱵᱤᱱ ᱡᱩᱫᱤ ᱮᱢᱟᱨᱡᱮᱱᱥᱤ ᱯᱟᱲᱟᱜᱼᱟ ᱤᱱᱟᱹᱠᱷᱟᱱ ᱫᱚ ᱵᱞᱟᱰ ᱠᱚᱨᱮᱱᱟᱜ ᱚᱱᱟ ᱦᱚᱸ ᱢᱮᱱᱟᱜᱼᱟ ᱟᱨ ᱚᱱᱠᱟ ᱡᱩᱫᱤ ᱰᱤᱞᱤᱵᱷᱟᱨᱤ ᱠᱚᱵᱮᱱ ᱟᱹᱜᱩ ᱠᱚᱣᱟ ᱚᱱᱟ ᱞᱟᱹᱜᱤᱫ ᱦᱚᱸ ᱵᱮᱹᱰ ᱠᱚ ᱵᱮᱵᱚᱥᱛᱷᱟ ᱢᱮᱱᱟᱜᱼᱟ

ᱦᱚᱸ ᱩᱱᱠᱩ ᱵᱟᱠᱷᱨᱟ ᱮᱢᱵᱩᱞᱮᱱᱥ ᱦᱚᱸ ᱢᱮᱱᱟᱜᱼᱟ ᱡᱟᱦᱟᱸ ᱨᱮᱜᱮ ᱨᱳᱰ ᱮᱠᱥᱤᱰᱮᱱᱴ ᱦᱩᱭᱩᱜᱼᱟ ᱚᱸᱰᱮ ᱜᱮ ᱡᱩᱫᱤ ᱯᱷᱳᱱ ᱠᱷᱟᱱ ᱛᱩᱸᱨᱟᱹᱫ ᱜᱮ ᱮᱢᱵᱩᱞᱮᱱᱥ ᱵᱷᱮᱡᱟ ᱜᱚᱫ ᱠᱟᱜᱼᱟ ᱟᱨ ᱱᱚᱛᱮ ᱰᱤᱞᱤᱵᱷᱟᱨᱤ ᱯᱮᱥᱮᱱᱴ ᱠᱚ ᱞᱟᱹᱜᱤᱫ ᱦᱚᱸ ᱚᱲᱟᱜ ᱚᱲᱟᱜ ᱮᱢᱵᱩᱞᱮᱱᱥ ᱥᱮᱱᱚᱜᱼᱟ